ᱯᱨᱤᱱᱴ ᱢᱤᱰᱤᱭᱟ ᱨᱮᱫᱚ ᱠᱟᱹᱴᱤᱡ ᱠᱟᱹᱴᱤᱡ ᱠᱷᱚᱵᱚᱨ ᱠᱚ ᱡᱟᱱᱟᱣ ᱠᱚᱣᱟ ᱯᱨᱤᱱᱴ ᱢᱤᱰᱤᱭᱟ ᱨᱮᱫᱚ ᱵᱮᱥᱛᱮ ᱠᱷᱚᱵᱚᱨ ᱵᱟᱝ ᱵᱟᱰᱟᱭᱚᱜᱼᱟ ᱯᱨᱤᱱᱴ ᱢᱤᱰᱤᱭᱟ ᱫᱚ ᱦᱩᱭᱩᱜ ᱠᱟᱱᱟ ᱤᱱᱥᱴᱟᱜᱨᱟᱢ ᱤᱭᱩᱴᱩᱵ ᱴᱮᱞᱤᱜᱨᱟᱢ ᱯᱷᱮᱥᱵᱩᱠ ᱟᱨ ᱢᱮᱜᱟᱡᱤᱱ ᱫᱚ ᱦᱩᱭᱩᱜ ᱠᱟᱱᱟ ᱱᱤᱭᱩᱥ ᱯᱮᱯᱟᱨ ᱚᱱᱟ ᱨᱮᱫᱚ ᱵᱮᱥ ᱵᱷᱟᱜᱮ ᱥᱮ ᱥᱚᱴᱷᱤᱠ ᱠᱷᱚᱵᱚᱨ ᱧᱟᱢᱚᱜᱼᱟ ᱡᱮᱢᱚᱱ ᱠᱚᱨᱢᱚ ᱠᱷᱮᱛᱨᱚ ᱯᱮᱯᱟᱨ ᱨᱮᱫᱚ ᱥᱚᱨᱠᱟᱨᱤ ᱠᱟᱹᱢᱤ ᱠᱚᱨᱮᱱᱟᱜ ᱠᱷᱚᱵᱚᱨ ᱠᱚ ᱧᱟᱢᱚᱜᱼᱟ ᱟᱨ ᱟᱱᱚᱱᱫᱚᱵᱟᱡᱟᱨ ᱯᱚᱛᱛᱨᱤᱠᱟ ᱥᱮ ᱥᱚᱝᱵᱟᱫ ᱨᱮᱫᱚ ᱫᱤᱥᱚᱢ ᱠᱚᱨᱮᱱᱟᱜ ᱠᱷᱚᱵᱚᱨ ᱠᱚ ᱧᱟᱢᱚᱜᱼᱟ ᱟᱨᱦᱚᱸ ᱥᱳᱥᱟᱞ ᱢᱤᱰᱤᱭᱟ ᱠᱚᱨᱮ ᱦᱚᱸ ᱵᱮᱥ ᱫᱤᱥᱚᱢ ᱫᱤᱥᱚᱢ ᱠᱚᱨᱮᱱᱟᱜ ᱠᱷᱚᱵᱚᱨ ᱠᱚ ᱧᱟᱢᱚᱜᱼᱟ ᱱᱚᱣᱟ ᱠᱚᱨᱮᱱᱟᱜ ᱵᱷᱮᱜᱟᱨ ᱠᱚᱫᱚ ᱤᱱᱟᱹᱜᱮ ᱡᱮ ᱯᱨᱤᱱᱴ ᱢᱤᱰᱤᱭᱟ ᱨᱮᱫᱚ ᱠᱟᱹᱴᱤᱡ ᱠᱟᱹᱴᱤᱡ ᱠᱷᱚᱵᱚᱨ ᱧᱟᱢᱚᱜᱼᱟ ᱟᱨ ᱢᱮᱜᱟᱡᱤᱱ ᱨᱮᱫᱚ ᱠᱟᱹᱢᱤ ᱠᱚᱨᱮᱱᱟᱜ ᱟᱨ ᱫᱤᱥᱚᱢ ᱠᱚᱨᱮᱱᱟᱜ ᱠᱷᱚᱵᱚᱨ ᱧᱟᱢᱚᱜᱼᱟ ᱟᱨᱦᱚᱸ ᱥᱳᱥᱟᱞ ᱢᱤᱰᱤᱭᱟ ᱨᱮᱦᱚᱸ ᱠᱟᱹᱢᱤ ᱟᱨ ᱫᱤᱥᱚᱢ ᱫᱤᱥᱚᱢ ᱠᱷᱚᱵᱚᱨᱮ ᱮᱢᱼᱟ ᱤᱧ ᱫᱚ ᱵᱟᱹᱲᱛᱤ ᱵᱤᱥᱟᱹᱥᱟᱹᱧ ᱢᱮᱜᱟᱡᱤᱱ ᱟᱨ ᱥᱳᱥᱟᱞ ᱢᱤᱰᱤᱭᱟ